ᱟᱹᱞᱤᱧ ᱫᱚ ᱢᱤᱫᱴᱟᱱ ᱥᱤᱝᱨᱟᱹᱭ ᱨᱩᱥᱤᱠᱟ ᱠᱚᱲᱟ ᱠᱟᱱᱟᱞᱤᱧ ᱥᱚᱢᱟᱡᱽ ᱥᱤᱝᱨᱟᱹᱭ ᱨᱩᱥᱤᱠᱟ ᱠᱚᱲᱟ ᱟᱹᱛᱩ ᱛᱟᱹᱞᱤᱧ ᱜᱳᱯᱤᱱᱟᱛᱷᱯᱩᱨ ᱟᱹᱞᱤᱧᱫᱚ ᱜᱚᱴᱟ ᱠᱚᱞᱮᱡᱽ ᱴᱮᱥ ᱞᱤᱧ ᱪᱟᱞᱟᱜᱼᱟ ᱟᱫᱚ ᱟᱞᱮ ᱠᱚ ᱤᱫᱤ ᱞᱮᱫ ᱛᱟᱦᱮᱸᱫ ᱫᱚᱞᱢᱟ ᱵᱩᱨᱩ ᱪᱮᱛᱟᱱ ᱨᱮ ᱵᱤᱸᱫᱩᱼᱪᱟᱸᱫᱟᱱ ᱵᱚᱸᱜᱟ ᱦᱩᱭᱩᱜ ᱠᱟᱱ ᱛᱟᱦᱮᱸ ᱠᱟᱱᱟ ᱚᱸᱰᱮ ᱟᱞᱮ ᱯᱷᱳᱱ ᱠᱟᱛᱮᱫ ᱠᱚ ᱵᱟᱰᱟᱭ ᱦᱚᱪᱚ ᱠᱮᱜ ᱞᱮᱭᱟ ᱯᱷᱳᱱ ᱛᱮᱠᱚ ᱠᱚᱱᱴᱟᱠᱴ ᱠᱮᱜ ᱞᱮᱭᱟ ᱥᱮᱴᱮᱨᱮᱱᱟ ᱞᱮ ᱥᱮᱴᱮᱨ ᱢᱟᱞᱮ ᱥᱮᱴᱮᱨ ᱞᱮᱱᱟ ᱟᱞᱮ ᱵᱟᱝᱞᱮ ᱧᱮᱞ ᱠᱟᱫᱼᱟ ᱡᱟᱭᱜᱟ ᱢᱮᱱᱠᱷᱟᱱ ᱟᱞᱮ ᱞᱟᱹᱜᱤᱫ ᱫᱟᱨᱟᱢ ᱠᱚ ᱦᱮᱡ ᱮᱱᱟ ᱡᱟᱦᱟᱸ ᱞᱮᱠᱟ ᱟᱹᱰᱤ ᱵᱩᱨᱩ ᱪᱚᱴ ᱪᱮᱛᱟᱱ ᱨᱮ ᱢᱮᱱᱟᱜᱼᱟ ᱚᱱᱟ ᱡᱟᱭᱜᱟ ᱫᱚ ᱵᱤᱸᱫᱩᱼᱪᱟᱸᱫᱟᱱ ᱛᱟᱹᱠᱤᱱ ᱱᱚᱝᱠᱟᱱ ᱡᱟᱭᱜᱟ ᱨᱮᱠᱤᱱ ᱛᱟᱦᱮᱸ ᱠᱟᱱᱟ ᱩᱱᱠᱤᱱᱟᱜ ᱴᱷᱟᱶ ᱛᱟᱹᱠᱤᱱ ᱡᱟᱦᱟᱸ ᱨᱮ ᱢᱮᱱᱟᱜᱼᱟ ᱟᱹᱰᱤ ᱦᱟᱦᱟᱲᱟᱜ ᱜᱮᱭᱟ ᱟᱞᱮ ᱢᱟ ᱥᱚᱢᱟᱡᱽ ᱥᱤᱝᱨᱟᱹᱭ ᱞᱮ ᱥᱟᱯᱲᱟᱣ ᱮᱱᱟ ᱫᱮᱠᱷᱟᱣ ᱞᱟᱹᱜᱤᱫ ᱛᱮ ᱢᱮᱱᱠᱷᱟᱱ ᱩᱱᱠᱩ ᱠᱚᱲᱟ ᱠᱚ ᱢᱮᱱ ᱠᱮᱜᱼᱟ ᱵᱟᱝᱟ ᱫᱮᱞᱟ ᱟᱯᱮ ᱢᱟᱲᱟᱝ ᱵᱤᱸᱫᱩᱼᱪᱟᱸᱫᱟᱱ ᱛᱟᱹᱠᱤᱱ ᱴᱷᱮᱱ ᱢᱟᱱᱮ ᱜᱚᱰ ᱡᱚᱸᱦᱟᱨᱚᱜ ᱯᱮ ᱱᱮᱦᱚᱨᱚᱜ ᱯᱮ ᱛᱚ ᱚᱱᱠᱟ ᱥᱟᱡᱟᱣ ᱥᱟᱯᱲᱟᱣ ᱠᱟᱛᱮᱫ ᱡᱚᱛᱚ ᱜᱮᱞᱮ ᱪᱟᱞᱟᱣᱱᱟ ᱟᱞᱮ ᱠᱚᱲᱟ ᱠᱩᱲᱤᱭᱟᱱ ᱛᱮᱞᱮ ᱪᱟᱞᱟᱣ ᱞᱮᱱ ᱛᱟᱦᱮᱸᱫ ᱥᱚᱢᱟᱡᱽ ᱥᱤᱝᱨᱟᱹᱭ ᱠᱚᱲᱟᱼᱠᱩᱲᱤ ᱛᱟᱞᱮ ᱢᱮᱱᱟᱜᱼᱟ ᱥᱮᱴᱮᱨ ᱱᱟᱞᱮ ᱵᱤᱸᱫᱩᱼᱪᱟᱸᱫᱟᱱ ᱵᱚᱸᱜᱟ ᱛᱟᱹᱠᱤᱱ ᱡᱟᱦᱟᱸᱨᱮ ᱢᱮᱱᱟᱜ ᱠᱤᱱᱟ ᱴᱷᱟᱶ ᱨᱮ ᱵᱩᱨᱩ ᱥᱚᱸᱜᱷᱟ ᱨᱮᱭᱟᱜ ᱜᱷᱚᱸᱜᱚᱨ ᱨᱮ ᱟᱞᱮ ᱫᱚ ᱠᱟᱰᱟ ᱠᱟᱰᱟ ᱛᱟᱵᱮᱨ ᱛᱟᱵᱮᱨ ᱛᱮᱞᱮ ᱵᱚᱞᱚᱭᱮᱱᱟ ᱟᱹᱠᱤᱱᱟᱜ ᱴᱷᱟᱶ ᱨᱮ ᱚᱸᱰᱮ ᱞᱮ ᱜᱚᱰ ᱡᱚᱸᱦᱟᱨᱮᱱᱟ ᱚᱱᱟᱜᱮ ᱚᱸᱰᱮᱱ ᱠᱚ ᱠᱚᱲᱟ ᱟᱞᱮ ᱡᱟᱦᱟᱸ ᱟᱞᱮ ᱠᱚ ᱤᱫᱤ ᱠᱮᱜ ᱞᱮᱭᱟ ᱰᱤᱢᱱᱟᱹ ᱜᱟᱲᱟ ᱠᱷᱚᱡ ᱠᱚ ᱫᱟᱨᱟᱢ ᱫᱟᱜ ᱤᱫᱤ ᱠᱮᱜ ᱞᱮᱭᱟ ᱟᱹᱰᱤ ᱵᱩᱨᱩ ᱵᱷᱤᱛᱨᱤ ᱛᱮ ᱚᱱᱟᱫᱚ ᱦᱟᱹᱛᱤ ᱜᱟᱡᱟᱲ ᱠᱟᱱᱟ ᱚᱱᱟᱜᱮ ᱟᱹᱞᱤᱧᱟᱜ ᱫᱚ ᱪᱮᱞᱮᱧᱡᱽ ᱞᱮᱠᱟᱱ ᱠᱟᱛᱷᱟ ᱚᱱᱮ ᱚᱱᱟ ᱫᱤᱥᱚᱢ ᱞᱤᱧ ᱵᱟᱲᱟᱭ ᱚᱱᱟ ᱡᱟᱭᱜᱟ ᱠᱚᱞᱤᱧ ᱧᱮᱞ ᱟᱹᱜᱩ ᱠᱮᱜᱼᱟ ᱟᱹᱰᱤ ᱨᱟᱹᱥᱠᱟᱹ ᱞᱤᱧ ᱵᱩᱡᱷᱟᱹᱣ ᱠᱮᱜᱼᱟ ᱵᱟᱲᱟᱭᱟᱞᱤᱧ ᱵᱤᱸᱫᱩ ᱪᱟᱸᱫᱟᱱ ᱵᱚᱸᱜᱟ ᱛᱟᱹᱠᱤᱱ ᱫᱚ ᱟᱵᱚ ᱨᱮᱱ ᱟᱜᱟᱢ ᱰᱟᱦᱟᱨ ᱢᱟᱨᱥᱟᱞ ᱰᱟᱦᱟᱨ ᱦᱚᱨ ᱩᱫᱩᱜ ᱠᱤᱱ ᱵᱚᱸᱜᱟ ᱠᱟᱱᱟ ᱠᱤᱱ ᱢᱮᱱᱠᱷᱟᱱ ᱟᱹᱞᱤᱧ ᱚᱱᱟ ᱫᱚᱞᱢᱟ ᱵᱩᱨᱩ ᱪᱮᱛᱟᱱ ᱨᱮ ᱡᱟᱦᱟᱸ ᱢᱮᱱᱟᱜ ᱠᱤᱱᱟ ᱞᱩᱜᱩᱼᱵᱩᱨᱩ ᱛᱟᱹᱠᱤᱱᱟᱜ ᱵᱚᱸᱜᱟ ᱢᱮᱱᱟᱜ ᱠᱤᱱᱟ ᱚᱱᱟ ᱡᱟᱭᱜᱟ ᱞᱤᱧ ᱧᱮᱞ ᱟᱹᱜᱩ ᱠᱮᱜᱼᱟ ᱟᱹᱰᱤ ᱨᱟᱹᱥᱠᱟᱹ ᱞᱤᱧ ᱵᱩᱡᱷᱟᱹᱣ ᱠᱮᱜᱼᱟ ᱱᱚᱣᱟ ᱜᱮ ᱟᱹᱞᱤᱧᱟᱜ ᱦᱩᱭᱩᱜ ᱠᱟᱱᱟ ᱟᱹᱞᱤᱧᱟᱜ ᱡᱤᱵᱚᱱ ᱨᱮ ᱪᱮᱞᱮᱧᱡᱟᱜ ᱞᱮᱠᱟᱱ ᱡᱤᱱᱤᱥ ᱠᱚᱫᱚ ᱚᱱᱟᱜᱮ ᱟᱹᱰᱤ ᱠᱩᱥᱤ ᱞᱤᱧ ᱵᱩᱡᱷᱟᱹᱣ ᱠᱮᱜᱼᱟ ᱡᱟᱭ ᱦᱳᱠ ᱵᱤᱸᱫᱩᱼᱪᱟᱸᱫᱟᱱ ᱵᱚᱸᱜᱟ ᱛᱟᱹᱠᱤᱱ ᱴᱷᱮᱱ ᱟᱹᱞᱤᱧ ᱥᱟᱭ ᱥᱟᱭ ᱜᱚᱰ ᱡᱚᱸᱦᱟᱨ ᱟᱨ ᱱᱮᱦᱚᱨ